ᱤᱧ ᱡᱟᱦᱟᱸ ᱴᱚᱴᱷᱟ ᱨᱮᱧ ᱛᱟᱦᱮᱱ ᱱᱚᱰᱮᱫᱚ ᱟᱹᱰᱤ ᱟᱭᱢᱟ ᱞᱮᱠᱟᱱᱟᱜ ᱜᱤ ᱫᱟᱨᱮ ᱱᱟᱹᱬᱤᱠᱩ ᱫᱚ ᱡᱟᱱᱟᱢᱚᱜ ᱜᱮᱭᱟ ᱰᱷᱤᱨ ᱠᱟᱭᱛᱮ ᱨᱚᱦᱚᱭ ᱞᱮᱠᱷᱟᱱ ᱢᱟ ᱡᱟᱱᱟᱢᱚᱜ ᱜᱤ ᱢᱮᱱᱠᱷᱟᱱ ᱡᱟᱦᱟᱸ ᱥᱟᱱᱟᱢ ᱞᱮᱠᱟᱱᱟᱜ ᱜᱤ ᱥᱚᱵᱡᱤ ᱟᱱᱟᱡ ᱯᱟᱹᱛᱤ ᱟᱹᱞᱩ ᱥᱮ ᱠᱩᱯᱤ ᱥᱮ ᱵᱮᱸᱜᱟᱲ ᱥᱮ ᱵᱷᱮᱱᱰᱤ ᱥᱮ ᱵᱚᱞᱮ ᱢᱟᱹᱨᱤᱡ ᱱᱚᱣᱟ ᱠᱚᱢᱟ ᱡᱚᱛᱚᱜᱤ ᱦᱩᱭᱩᱜ ᱟᱲᱟᱜ ᱥᱟᱠᱟᱢ ᱠᱚᱦᱚᱸ ᱟᱵᱩ ᱠᱩᱲᱵᱩᱴᱤ ᱟᱲᱟᱜ ᱰᱟᱝᱨᱟ ᱠᱟᱴᱟ ᱟᱲᱟᱜ ᱟᱵᱩ ᱱᱚᱶᱟ ᱟᱲᱟᱜ ᱠᱚᱢᱟ ᱦᱩᱭᱩᱜ ᱜᱤ ᱟᱨ ᱡᱚ ᱦᱚᱸ ᱩᱞᱡᱚ ᱥᱮ ᱡᱟᱹᱱᱩᱢ ᱡᱚ ᱥᱮ ᱵᱚᱞᱮ ᱯᱮᱭᱟᱨᱟ ᱡᱚ ᱱᱚᱣᱟ ᱟᱭᱢᱟ ᱞᱮᱠᱟᱱᱟᱜ ᱡᱚ ᱦᱚᱸ ᱵᱚᱞᱮ ᱡᱚᱜ ᱜᱮᱭᱟ ᱮᱵᱚᱝ ᱡᱟᱱᱟᱢᱚᱜ ᱜᱮᱭᱟ ᱱᱚᱸᱰᱮᱫᱚ ᱨᱚᱦᱚᱭ ᱞᱮᱠᱷᱟᱡ ᱫᱚ ᱢᱮᱱᱠᱷᱟᱱ ᱟᱡᱛᱮ ᱡᱟᱱᱟᱢᱚᱜ ᱡᱟᱜᱟ ᱫᱚ ᱱᱮᱛᱟᱨ ᱫᱚ ᱠᱚᱢ ᱜᱮᱭᱟ ᱨᱚᱦᱚᱭ ᱡᱚᱜᱟᱣ ᱠᱟᱛᱮᱫ ᱜᱤ ᱡᱟ ᱫᱟᱨᱤ ᱛᱟᱦᱮᱱ ᱠᱟᱱᱟ ᱤᱱᱟᱹᱜᱤ ᱵᱚᱞᱮ ᱢᱮᱱ ᱮᱫᱟ